ᱢᱟᱲᱟᱝ ᱟᱜ ᱴᱮᱠᱱᱳᱞᱚᱡᱤ ᱫᱚ ᱢᱟᱲᱟᱝ ᱫᱚ ᱛᱟᱦᱮᱸ ᱞᱮᱱᱟ ᱴᱮᱞᱤᱯᱷᱚᱱ ᱤᱥᱠᱮᱵᱟᱫ ᱦᱮᱡ ᱞᱮᱱᱟ ᱠᱤᱯᱮᱰ ᱯᱷᱳᱱ ᱩᱥᱠᱮ ᱵᱟᱫ ᱦᱩᱭᱱᱟ ᱢᱟᱲᱟᱝ ᱫᱚ ᱛᱟᱦᱮᱸ ᱞᱮᱱᱟ ᱴᱨᱮᱠᱴᱚᱨ ᱜᱟᱹᱰᱤ ᱤᱭᱟᱹ ᱥᱟᱜᱟᱲ ᱜᱟᱹᱰᱤ ᱛᱟᱦᱮᱸ ᱞᱮᱱᱟ ᱩᱥᱠᱮᱵᱟᱫ ᱴᱨᱮᱠᱴᱚᱨ ᱜᱟᱹᱰᱤ ᱦᱮᱡ ᱮᱱᱟ ᱩᱥᱠᱮᱵᱟᱫ ᱦᱩᱭᱮᱱᱟ ᱟᱢᱟᱜ ᱴᱨᱟᱠ ᱜᱟᱹᱰᱤ ᱟᱹᱰᱤ ᱜᱟᱱ ᱡᱤᱱᱤᱥ ᱦᱮᱡ ᱮᱱᱟ ᱩᱥᱠᱮᱵ ᱵᱟᱫ ᱢᱟᱲᱟᱝ ᱫᱚ ᱴᱮᱠᱱᱳᱞᱚᱡᱤ ᱨᱮᱫᱚ ᱵᱟᱭ ᱛᱟᱦᱮᱸ ᱞᱮᱱ ᱢᱟᱲᱟᱝ ᱫᱚ ᱚᱱᱠᱟ ᱵᱟᱭ ᱛᱟᱦᱮᱸ ᱞᱮᱱᱟ ᱱᱮᱛᱟᱨ ᱫᱚ ᱢᱟ ᱪᱟᱭᱞᱮ ᱦᱚᱸ ᱢᱟᱲᱟᱝ ᱫᱚ ᱦᱩᱲᱩᱝ ᱟᱠᱚ ᱠᱷᱟᱡ ᱱᱮᱛᱟᱨ ᱫᱚ ᱚᱱᱮ ᱜᱨᱮᱱᱰᱟᱨ ᱨᱮᱠᱚ ᱤᱭᱟᱹᱭᱮᱜᱼᱟ ᱜᱮᱥᱮᱫ ᱜᱨᱮᱱᱰᱟᱨ ᱨᱮᱠᱚ ᱯᱤᱥᱟᱹᱭᱮᱜᱼᱟ ᱟᱨ ᱢᱟᱲᱟᱝ ᱢᱟ ᱦᱚᱲ ᱵᱚᱦᱤ ᱨᱮ ᱠᱤᱛᱟᱹᱵ ᱛᱮᱠᱚ ᱚᱞ ᱛᱟᱦᱮᱸᱜ ᱱᱮᱛᱟᱨ ᱢᱟ ᱞᱮᱯᱴᱚᱯ ᱠᱚ ᱠᱷᱩᱞᱟᱹᱣ ᱠᱮᱜᱼᱟ ᱞᱮᱯᱴᱚᱯ ᱨᱮᱠᱚ ᱠᱟᱹᱢᱤᱭᱮᱜᱼᱟ ᱞᱮᱯᱴᱚᱯ ᱨᱮᱠᱚ ᱤᱱᱟᱹ ᱦᱚᱲᱟᱜ ᱠᱟᱹᱢᱤ ᱢᱤᱫ ᱦᱚᱲ ᱜᱮ ᱞᱮᱯᱴᱚᱯ ᱨᱮ ᱠᱚᱨᱟᱣᱮᱫᱼᱟᱭ ᱟᱨ ᱢᱟᱲᱟᱝ ᱞᱟᱦᱟ ᱢᱟ ᱪᱮᱫ ᱢᱮᱱᱟᱠᱚ ᱦᱚᱲ ᱯᱟᱲᱦᱟᱣ ᱞᱟᱹᱜᱤᱫ ᱵᱟᱦᱨᱮ ᱠᱚ ᱪᱟᱞᱟᱜᱼᱟ ᱱᱮᱛᱟᱨ ᱫᱚ ᱞᱮᱯᱴᱚᱯ ᱠᱚ ᱚᱰᱚᱠ ᱠᱮᱭᱟ ᱟᱨ ᱚᱸᱰᱮ ᱜᱮ ᱚᱱᱞᱟᱭᱤᱱ ᱦᱟᱱᱛᱮ ᱠᱷᱚᱱ ᱢᱟᱥᱴᱚᱨ ᱚᱱᱞᱟᱭᱤᱱᱮ ᱯᱟᱲᱦᱟᱣ ᱠᱟᱱᱟ ᱚᱲᱟᱜ ᱨᱮᱜᱮ ᱛᱟᱦᱮᱸ ᱠᱟᱛᱮ ᱚᱱᱞᱟᱭᱤᱱ ᱯᱟᱲᱟᱜ ᱠᱟᱱᱟᱭ ᱱᱤᱛᱚᱜᱟᱜ ᱞᱟᱦᱟᱜ ᱫᱚ ᱱᱚᱝᱠᱟ ᱫᱷᱤᱨᱮ ᱫᱷᱤᱨᱮ ᱛᱮ ᱵᱟᱹᱭ ᱵᱟᱹᱭᱛᱮ ᱢᱟᱲᱟᱝ ᱥᱟᱭᱠᱮᱞ ᱥᱟᱭᱠᱮᱞ ᱠᱮ ᱵᱟᱫ ᱢᱚᱴᱚᱨ ᱜᱟᱹᱰᱤ ᱢᱚᱴᱚᱨ ᱜᱟᱹᱰᱤ ᱜᱮ ᱟᱨ ᱫᱷᱤᱨᱮ ᱫᱷᱤᱨᱮ ᱟᱹᱰᱤ ᱡᱤᱱᱤᱥ ᱴᱮᱠᱱᱳᱞᱚᱡᱤ ᱵᱟᱲᱟᱭ ᱤᱫᱤᱭᱮᱱᱟ ᱪᱮᱫ ᱞᱮᱠᱟ ᱛᱮ